ᱡᱚᱠᱷᱚᱱ ᱤᱧ ᱡᱟᱹᱥᱛᱤ ᱦᱚᱲᱠᱚ ᱞᱟᱹᱜᱤᱫ ᱛᱮ ᱤᱥᱤᱱ ᱵᱟᱥᱟᱝ ᱦᱩᱭᱞᱮᱱ ᱛᱤᱧᱟᱹ ᱯᱳᱭᱞᱳᱛᱮ ᱩᱱ ᱚᱠᱛᱚ ᱫᱚ ᱠᱟᱹᱴᱤᱡ ᱤᱧ ᱜᱩᱱᱤ ᱵᱷᱟ ᱵᱤ ᱞᱮᱱ ᱜᱮᱭᱟ ᱥᱮ ᱟᱹᱰᱤ ᱮᱴᱠᱮᱴᱚᱲᱮ ᱨᱮᱜᱤᱧ ᱯᱟᱲᱟᱣ ᱜᱚᱜ ᱞᱮᱱᱟ ᱮᱱᱛᱮ ᱨᱮᱦᱚᱸ ᱢᱤᱫ ᱠᱟᱛᱷᱟ ᱛᱤᱧ ᱢᱮᱱᱟ ᱤᱥᱤᱱ ᱵᱟᱥᱟᱝ ᱫᱚ ᱤᱧᱟᱹᱜ ᱠᱩᱥᱤ ᱨᱮᱱᱟᱜ ᱜᱮ ᱠᱟᱱᱟ ᱤᱱᱟᱹ ᱞᱟᱹᱭᱛᱮ ᱱᱮᱛᱟᱨ ᱫᱚ ᱰᱤᱡᱤᱴᱟᱞ ᱡᱩᱜᱽ ᱠᱟᱱᱟ ᱥᱮ ᱚᱱᱟ ᱠᱚ ᱤᱫᱤ ᱠᱟᱛᱮᱜ ᱫᱚ ᱡᱟᱹᱥᱛᱤ ᱵᱚᱱ ᱞᱟᱦᱟ ᱟᱠᱟᱱᱟ ᱚᱱᱠᱟ ᱞᱮᱠᱟᱱ ᱡᱚᱱᱛᱚᱨᱚ ᱯᱟᱛᱤ ᱠᱚᱦᱚᱸ ᱱᱤᱛᱚᱜ ᱫᱚ ᱟᱵᱚ ᱠᱚ ᱛᱤᱨᱮ ᱥᱮᱴᱮᱨ ᱢᱮᱱᱟᱜᱼᱟ ᱚᱱᱟ ᱠᱚ ᱤᱫᱤ ᱠᱟᱛᱮᱜ ᱩᱱᱟᱹᱜ ᱪᱤᱱᱛᱟᱹ ᱨᱮᱱᱟᱜ ᱫᱚ ᱵᱷᱟᱵᱱᱟ ᱨᱮᱱᱟᱜ ᱫᱚ ᱩᱭᱦᱟᱹᱨ ᱨᱮᱱᱟᱜ ᱦᱚᱸ ᱪᱮᱫ ᱜᱮ ᱵᱟᱹᱱᱩᱜ ᱟᱠᱟᱫᱟ ᱚᱱᱟ ᱞᱟᱹᱭ ᱛᱮᱫᱚ ᱱᱤᱛᱚᱜ ᱧᱮᱞᱚᱜᱚᱜ ᱠᱟᱱᱟ ᱡᱟᱹᱥᱛᱤ ᱫᱚ ᱡᱟᱦᱟᱸ ᱤᱥᱤᱱ ᱵᱟᱥᱟᱝ ᱟᱹᱛᱩ ᱴᱚᱞᱟ ᱨᱮ ᱧᱮᱞᱚᱜᱚᱜ ᱠᱟᱱᱟ ᱵᱟᱡᱟᱨ ᱱᱟᱜᱟᱨ ᱨᱮᱱᱟᱜ ᱫᱚ ᱵᱟᱝ ᱨᱮᱦᱚᱸ ᱱᱤᱛᱚᱜ ᱟᱹᱛᱩ ᱴᱚᱞᱟ ᱨᱮᱦᱚᱸ ᱱᱚᱣᱟ ᱨᱮᱭᱟᱜ ᱚᱨᱥᱚᱝ ᱫᱚ ᱦᱮᱡ ᱠᱟᱱᱟ ᱠᱚ ᱵᱮᱥᱤ ᱚᱱᱟ ᱞᱟᱹᱜᱤᱫ ᱛᱮ ᱮᱞ ᱯᱤ ᱡᱤ ᱜᱮᱥ ᱢᱮᱱᱟᱜ ᱛᱟᱵᱳᱱᱟ ᱥᱟᱶᱛᱮ ᱳᱵᱷᱮᱱ ᱢᱮᱱᱟᱜᱼᱟ ᱥᱟᱶᱛᱮ ᱟᱨᱚ ᱯᱮᱥᱟᱨ ᱠᱩᱠᱟᱨ ᱠᱚ ᱢᱮᱱᱟᱜ ᱠᱟᱫᱟ ᱡᱟᱦᱟᱸ ᱫᱚ ᱡᱟᱦᱟᱸ ᱛᱤᱱᱟᱹᱜ ᱠᱮᱴᱮᱡ ᱡᱤᱱᱤᱥ ᱜᱮ ᱞᱚᱜᱚᱱ ᱢᱟᱪᱷᱟᱛᱤᱠᱤ ᱤᱥᱤᱱᱚᱜᱼᱟ ᱚᱱᱟ ᱚᱱᱟ ᱤᱫᱤ ᱠᱟᱛᱮᱜ ᱫᱚ ᱪᱤᱱᱛᱟ ᱵᱷᱟᱵᱽᱱᱟ ᱵᱟ ᱱᱩᱜ ᱠᱟᱫᱟ ᱡᱮ ᱥᱟᱝᱜᱮ ᱦᱚᱲ ᱠᱚ ᱦᱮᱡᱱᱟ ᱢᱮᱱᱛᱮ ᱤᱥᱤᱱ ᱵᱟᱥᱟᱝᱨᱮ ᱮᱴᱠᱮᱴᱚᱲᱮ ᱛᱤᱜᱩᱱᱟ ᱱᱚᱝᱠᱟ ᱞᱮᱠᱟ ᱫᱚ ᱵᱟᱝ ᱠᱟᱱᱟ ᱚᱱᱟ ᱞᱟᱹᱭ ᱛᱮᱫᱚ ᱮᱴᱠᱮᱴᱚᱲᱮ ᱫᱚ ᱪᱮᱫ ᱜᱮ ᱵᱟᱝ ᱠᱟᱱᱟ ᱱᱟᱦᱟᱜ ᱡᱩᱜᱽᱨᱮ ᱱᱤᱛᱚᱜ ᱡᱟᱦᱟᱸ ᱡᱚᱱᱛᱚᱨᱚᱯᱟᱛᱤ ᱠᱚ ᱩᱰᱩᱠ ᱟᱠᱟᱱ ᱫᱚ ᱱᱚᱣᱟ ᱠᱚ ᱵᱮᱣᱦᱟᱨ ᱠᱟᱛᱮᱜ ᱜᱮ ᱡᱟᱹᱥᱛᱤ ᱠᱟᱭ ᱛᱮᱫᱚ ᱡᱟᱦᱟᱸ ᱛᱤᱱᱟᱹᱜ ᱦᱚᱲ ᱠᱚ ᱛᱟᱦᱮᱸ ᱥᱮ ᱡᱟᱦᱟᱸ ᱵᱟᱲᱛᱤ ᱦᱚᱲ ᱜᱮᱠᱚ ᱛᱟᱦᱮᱸ ᱦᱚᱪᱚᱣᱟᱱ ᱚᱱᱟ ᱤᱫᱤ ᱠᱟᱛᱮᱜ ᱫᱚ ᱠᱳᱱᱳ ᱮᱴᱠᱮᱴᱚᱲᱮ ᱨᱮᱱᱟᱜ ᱫᱚ ᱵᱟᱹᱱᱩᱜ ᱟᱠᱟᱫᱟ ᱚᱱᱟ ᱞᱟ ᱜᱤᱫ ᱛᱮᱫᱚ ᱡᱚᱱᱛᱚᱨᱚᱯᱟᱛᱤ ᱠᱚ ᱚᱱᱠᱟ ᱞᱮᱠᱟᱜᱮ ᱢᱮᱱᱟᱜ ᱠᱟᱫᱟ ᱡᱟᱦᱟᱸ ᱛᱤᱱᱟᱹᱜ ᱜᱮ ᱦᱚᱲᱟᱜ ᱤᱥᱤᱱ ᱵᱟᱥᱟᱝ ᱠᱚ ᱞᱟᱹᱭ ᱠᱮᱜ ᱜᱮ ᱚᱱᱟ ᱠᱚᱫᱚ ᱟᱹᱰᱤ ᱞᱚᱜᱚᱱ ᱢᱟᱪᱷᱟ ᱜᱮᱵᱚᱱ ᱥᱟᱹᱛ ᱫᱟᱲᱮᱭᱟᱜᱼᱟ